ᱦᱮᱞᱳ ᱤᱧ ᱟᱞᱚᱢᱯᱩᱨ ᱠᱷᱚᱡ ᱤᱧ ᱢᱮᱱ ᱮᱫᱟ ᱱᱤᱭᱟᱹ ᱫᱚ ᱢᱤᱥᱴᱤ ᱫᱚᱠᱟᱱ ᱠᱟᱱ ᱜᱮᱭᱟ ᱦᱮᱸ ᱱᱤᱭᱟᱹ ᱫᱚ ᱢᱤᱥᱴᱤ ᱫᱚᱠᱟᱱ ᱠᱟᱱ ᱜᱮᱭᱟ ᱤᱧ ᱟᱞᱚᱢᱯᱩᱨ ᱨᱮ ᱵᱟᱯᱞᱟ ᱦᱩᱭᱩᱜ ᱠᱟᱱᱟ ᱤᱧ ᱟᱞᱚᱢ ᱯᱩᱨ ᱠᱷᱚᱱ ᱤᱧ ᱢᱮᱱ ᱮᱫᱟ ᱤᱧ ᱢᱤᱥᱴᱤ ᱫᱳᱭ ᱞᱩᱪᱤ ᱵᱩᱱᱫᱟᱹᱭᱟᱹ ᱞᱟᱜᱟᱣ ᱟᱹᱧᱟ ᱤᱧ ᱳᱰᱟᱨ ᱨᱟᱹᱧ ᱡᱮᱱᱚ ᱪᱮᱫ ᱠᱚᱧ ᱳᱰᱟᱨᱟ ᱚᱱᱟᱠᱚ ᱡᱮᱱᱚ ᱵᱟᱯᱞᱟ ᱚᱲᱟᱜ ᱨᱮ ᱦᱟ ᱡᱩᱜ ᱢᱟ ᱠᱩᱞ ᱠᱟᱜᱢᱮ ᱠᱩᱞ ᱢᱮ ᱡᱮᱱᱚ ᱵᱟᱯᱞᱟ ᱚᱲᱟᱜ ᱨᱮ ᱥᱚᱴ ᱵᱟᱝ ᱦᱩᱭᱩᱜ ᱢᱟ ᱚᱱᱟ ᱞᱟᱹᱜᱤᱫᱛᱮ ᱟᱢ ᱢᱤᱥᱴᱤ ᱫᱚᱠᱟᱱ ᱨᱮᱱ ᱢᱟᱹᱞᱤᱠ ᱛᱚᱫᱚᱱᱛᱚᱨ ᱢᱮ ᱤᱧ ᱚᱱᱟᱠᱩ ᱵᱟᱯᱞᱟ ᱚᱲᱟᱜᱨᱮ ᱞᱟᱜᱟᱣ ᱟᱹᱧ ᱠᱟᱱᱟ ᱡᱮᱱᱚ ᱚᱱᱟᱠᱩ ᱟᱢᱮᱢ ᱠᱩᱞ ᱜᱚᱫ ᱠᱟᱜ ᱚᱱᱟᱜᱮᱧ ᱢᱮᱱᱮᱫᱟ ᱟᱨ ᱚᱱᱟᱠᱚ ᱢᱮᱱ ᱠᱟᱛᱮ ᱜᱮ ᱤᱧ ᱯᱷᱳᱱᱤᱧ ᱫᱚᱦᱚᱭᱮᱫᱟ ᱡᱮᱱᱚ ᱴᱷᱤᱠ ᱴᱟᱭᱤᱢ ᱨᱮ ᱚᱱᱟᱠᱚ ᱡᱚᱢ ᱧᱩ ᱦᱮᱡᱽ ᱥᱮᱴᱮᱨᱚᱜ ᱢᱟ ᱚᱱᱟᱜᱤ ᱟᱢ ᱴᱷᱮᱡ ᱱᱮᱦᱚᱨᱤᱧ ᱫᱚᱦᱚᱭᱮᱫᱟ ᱱᱚᱰᱮ ᱜᱤ ᱤᱧᱟᱹᱜ ᱠᱟᱛᱷᱟ ᱫᱚᱧ ᱛᱷᱩᱠᱩᱢ ᱠᱟᱜ ᱠᱟᱱᱟ ᱡᱚᱦᱟᱨ